ᱤᱧ ᱡᱟᱦᱟᱸ ᱠᱷᱚᱱᱤᱧ ᱦᱮᱡ ᱞᱮᱱᱠᱷᱟᱱ ᱡᱮᱢᱚᱱ ᱴᱤᱵᱷᱤᱧ ᱴᱤᱵᱷᱤᱧ ᱧᱮᱞ ᱠᱷᱟᱱ ᱚᱱᱟ ᱨᱮ ᱡᱮᱢᱚᱱ ᱥᱤᱨᱤᱭᱟᱞ ᱢᱚᱡᱽ ᱢᱚᱡᱽ ᱦᱩᱭᱩᱜᱚᱜᱼᱟ ᱚᱱᱟ ᱜᱤᱧ ᱧᱮᱞ ᱵᱟᱲᱟᱭᱟ ᱟᱨ ᱡᱮᱢᱚᱱ ᱨᱤᱭᱮᱞᱤ ᱦᱤᱨᱳ ᱱᱟᱭᱚᱠᱟᱜ ᱦᱚᱸ ᱮᱠᱥᱮᱱ ᱴᱮᱠᱥᱮᱱ ᱥᱮᱧ ᱠᱩᱥᱤᱭᱟᱜᱼᱟ ᱚᱱᱟ ᱠᱚᱦᱚᱸ ᱢᱟᱱᱮ ᱞᱟᱵᱷ ᱥᱴᱳᱨᱤ ᱥᱮ ᱢᱚᱡᱽ ᱫᱩᱞᱟᱹᱲ ᱚᱱᱟ ᱠᱚᱦᱚᱸ ᱢᱚᱡᱽ ᱜᱤᱧ ᱠᱩᱥᱤᱭᱟᱜᱼᱟ ᱢᱟᱱᱮ ᱴᱤᱵᱷᱤ ᱨᱮᱱᱟᱜ ᱦᱚᱸ ᱢᱚᱡᱽ ᱜᱮ ᱡᱮᱢᱚᱱ ᱮᱱᱠᱟ ᱦᱩᱭ ᱞᱮᱱ ᱠᱷᱟᱱ ᱫᱟᱸᱥᱟᱭ ᱮᱱᱮᱡ ᱵᱟᱦᱟ ᱥᱚᱨᱦᱟᱭ ᱱᱤᱭᱟᱹ ᱠᱚᱦᱚᱸ ᱢᱚᱡᱽ ᱜᱮ ᱟᱹᱠᱟᱹᱣᱟ ᱡᱮ ᱟᱨᱦᱚᱸ ᱟᱭᱢᱟ ᱨᱚᱠᱚᱢ ᱡᱮᱢᱚᱱ ᱫᱚᱝ ᱞᱟᱜᱽᱲᱮ ᱮᱱᱮᱡ ᱦᱚᱸ ᱵᱮᱥ ᱜᱤᱧ ᱵᱩᱡᱷᱟᱹᱣᱟ ᱟᱨᱦᱚᱸ ᱡᱮᱢᱚᱱ ᱵᱷᱟᱸᱰᱟᱱ ᱫᱚᱱ ᱱᱤᱭᱟᱹ ᱠᱚᱦᱚᱸ ᱟᱹᱰᱤ ᱵᱮᱥᱤᱧ ᱟᱹᱭᱠᱟᱹᱣᱟ